ᱟᱞᱮ ᱱᱚᱛᱮ ᱢᱳᱞᱤᱠ ᱥᱚᱢᱯᱚᱫ ᱵᱚᱞᱛᱮ ᱡᱟ ᱤᱥᱠᱩᱞ ᱢᱮᱱᱟᱜᱼᱟ ᱤᱥᱠᱩᱞ ᱠᱚᱨᱮ ᱤᱥᱠᱩᱞ ᱠᱚᱨᱮ ᱫᱚ ᱪᱮᱫ ᱦᱩᱭᱩᱜ ᱠᱟᱱᱟ ᱡᱮ ᱜᱤᱫᱽᱨᱟᱹ ᱠᱚ ᱯᱟᱲᱦᱟᱜ ᱠᱟᱱᱟ ᱮᱵᱟᱨ ᱚᱸᱰᱮ ᱴᱷᱤᱠ ᱴᱷᱟᱠ ᱤᱥᱠᱩᱞ ᱵᱟᱝ ᱦᱩᱭᱩᱜ ᱠᱟᱱᱟ ᱥᱮ ᱤᱥᱠᱩᱞ ᱨᱮ ᱫᱟᱜ ᱵᱟᱝ ᱧᱟᱢᱚᱜ ᱠᱟᱱᱟ ᱥᱮ ᱰᱟᱦᱟᱨ ᱠᱚᱦᱚᱸ ᱟᱹᱰᱤ ᱵᱟᱹᱲᱤᱡ ᱜᱮᱭᱟ ᱡᱮ ᱵᱟᱹᱭᱦᱟᱹᱲ ᱵᱟᱹᱭᱦᱟᱹᱲ ᱛᱮ ᱤᱥᱠᱩᱞ ᱪᱟᱞᱟᱜ ᱦᱩᱭᱩᱜ ᱠᱟᱱᱟ ᱠᱤᱱᱛᱩ ᱱᱤᱭᱟᱹ ᱠᱚ ᱩᱯᱚᱨ ᱢᱚᱦᱚᱞ ᱠᱷᱚᱡ ᱡᱟᱦᱟᱸᱭ ᱥᱚᱨᱠᱟᱨ ᱢᱮᱱᱟᱜ ᱠᱚᱣᱟ ᱡᱮ ᱱᱩᱝᱠᱩ ᱠᱚ ᱢᱮᱱᱫᱟ ᱡᱮ ᱦᱮᱸ ᱱᱤᱭᱟᱹ ᱡᱟᱭᱜᱟ ᱨᱮ ᱦᱟᱱᱟ ᱦᱩᱭᱩᱜᱼᱟ ᱱᱤᱭᱟᱹ ᱦᱩᱭᱩᱜᱼᱟ ᱡᱚᱛᱚ ᱠᱤᱪᱷᱩ ᱦᱩᱭᱩᱜ ᱨᱮᱭᱟᱜ ᱠᱟᱛᱷᱟ ᱢᱮᱱᱟᱜᱼᱟ ᱠᱤᱱᱛᱩ ᱩᱱᱠᱩ ᱠᱚ ᱵᱟᱠᱚ ᱠᱚᱨᱟᱣᱫᱟ ᱥᱮᱠᱚ ᱮᱭᱵᱟᱨ ᱠᱚᱨᱟᱣ ᱞᱮᱠᱷᱟᱡ ᱦᱚᱸ ᱠᱚᱨᱟᱣ ᱫᱟᱠᱚ ᱠᱤᱪᱷᱩ ᱜᱟᱱ ᱠᱤᱱᱛᱩ ᱠᱚᱨᱟᱣ ᱞᱮᱠᱷᱟᱡ ᱰᱟᱦᱟᱨ ᱠᱚ ᱵᱮᱱᱟᱣᱫᱟ ᱠᱤᱱᱛᱩ ᱟᱹᱰᱤ ᱵᱟᱹᱲᱤᱡ ᱡᱮ ᱮᱛᱚ ᱵᱟᱹᱲᱤᱡ ᱡᱮ ᱵᱟᱨᱫᱤᱱ ᱯᱚᱨᱮ ᱨᱟᱹᱯᱩᱫᱚᱜ ᱠᱟᱱᱟ ᱥᱮ ᱤᱥᱠᱩᱞ ᱚᱲᱟᱜ ᱠᱚ ᱵᱮᱱᱟᱣᱮᱫᱟ ᱚᱱᱟᱦᱚᱸ ᱵᱟᱝ ᱴᱤᱠᱟᱹᱜ ᱠᱟᱱᱟ ᱠᱚᱫᱤᱱ ᱯᱚᱨᱮ ᱠᱳᱱᱳ ᱡᱚᱛᱱᱚ ᱵᱟᱹᱱᱩᱜᱼᱟ ᱪᱮᱫ ᱵᱟᱹᱱᱩᱜᱼᱟ ᱠᱷᱟᱹᱞᱤ ᱠᱚ ᱢᱮᱱᱫᱟ ᱡᱮ ᱦᱮᱸ ᱦᱩᱭᱩᱜᱼᱟ ᱦᱩᱭᱩᱜᱼᱟ ᱢᱟᱱᱮ ᱡᱚᱛᱚ ᱠᱤᱪᱷᱩ ᱴᱷᱤᱠ ᱴᱷᱟᱠ ᱦᱩᱭᱩᱜᱼᱟ ᱠᱤᱱᱛᱩ ᱴᱷᱤᱠ ᱴᱷᱟᱠ ᱵᱟᱠᱚ ᱠᱚᱨᱟᱣᱫᱟ ᱢᱚᱱᱛᱮ ᱵᱟᱠᱚ ᱠᱚᱨᱟᱣᱫᱟ ᱥᱮ ᱯᱚᱭᱥᱟ ᱠᱚᱠᱚ ᱡᱚᱢᱫᱟ ᱟᱨ ᱮᱢᱱᱤ ᱪᱮᱫᱦᱚᱸ ᱵᱟᱠᱚ ᱠᱚᱨᱟᱣᱮᱫ ᱛᱟᱞᱮᱭᱟ